ᱡᱤᱵᱽᱼᱡᱤᱭᱟᱹᱞᱤ ᱟᱹᱥᱩᱞᱦᱚᱸ ᱟᱹᱰᱤᱛᱮᱫᱜᱮ ᱞᱟᱹᱠᱛᱤᱭᱟ ᱡᱤᱵᱽᱼᱡᱤᱭᱟᱹᱞᱤᱢ ᱟᱹᱥᱩᱞᱠᱚ ᱞᱮᱠᱷᱟᱱ ᱟᱢᱟᱜ ᱡᱟᱦᱟᱱᱟᱜ ᱠᱷᱚᱨᱪᱟ ᱟᱢᱟᱜ ᱪᱟᱥᱵᱟᱥᱨᱮ ᱠᱷᱚᱨᱪᱟᱜᱼᱟ ᱟᱢ ᱢᱤᱫᱴᱮᱱ ᱡᱤᱵᱽᱼᱡᱤᱭᱟᱹᱞᱤᱢ ᱟᱹᱥᱩᱞ ᱟᱠᱟᱫᱮᱭᱟ ᱡᱟᱦᱟᱸᱞᱮᱠᱟ ᱢᱮᱨᱚᱢᱮᱢ ᱟᱹᱥᱩᱞ ᱢᱮᱨᱚᱢ ᱟᱹᱥᱩᱞ ᱟᱠᱟᱫᱮᱭᱟ ᱩᱱᱤᱫᱚ ᱢᱤᱫᱴᱮᱱ ᱯᱩᱸᱡᱤ ᱠᱟᱱᱟᱭ ᱢᱮᱨᱚᱢᱮᱢ ᱟᱹᱥᱩᱞ ᱟᱠᱟᱫᱮ ᱠᱷᱟᱱ ᱩᱱᱤ ᱟᱢ ᱟᱹᱠᱷᱨᱤᱧ ᱟᱛᱮᱫ ᱦᱟᱴᱨᱮ ᱥᱮ ᱚᱲᱟᱜ ᱠᱷᱚᱱ ᱦᱚᱸᱠᱚ ᱦᱤᱡᱩᱜᱼᱟ ᱦᱟᱛᱟᱣ ᱞᱟᱹᱜᱤᱫ ᱟᱨ ᱟᱹᱠᱷᱨᱤᱧ ᱠᱷᱟᱱ ᱟᱢᱟᱜ ᱯᱩᱭᱥᱟᱹ ᱦᱩᱭᱩᱜᱼᱟ ᱚᱱᱟ ᱯᱩᱭᱥᱟᱹᱢ ᱫᱚᱦᱚᱠᱟᱜᱼᱟ ᱟᱢ ᱡᱟᱦᱟᱸᱛᱤᱱ ᱦᱟᱜᱼᱮᱢ ᱫᱚᱨᱠᱟᱨᱚᱜ ᱠᱟᱱᱟ ᱪᱟᱥᱵᱟᱥ ᱞᱟᱹᱜᱤᱫ ᱦᱩᱲᱩᱠᱚᱢ ᱪᱟᱥᱮᱫᱼᱟ ᱥᱮ ᱵᱟᱫᱷᱟ ᱵᱟᱹᱲᱤᱡ ᱟᱢᱦᱚᱢ ᱯᱩᱭᱥᱟᱹ ᱫᱚᱨᱠᱟᱨᱚᱜᱼᱟ ᱠᱷᱟᱱ ᱯᱩᱭᱥᱟᱹ ᱫᱚᱨᱠᱟᱨᱚᱜᱼᱟ ᱟᱢ ᱟᱢᱤᱡ ᱡᱤᱱᱤᱥ ᱢᱮᱱᱟᱭᱟ ᱟᱹᱥᱩᱞ ᱟᱠᱟᱠᱟᱫᱮᱭᱟᱢ ᱩᱱᱤ ᱟᱢ ᱟᱹᱠᱷᱨᱤᱧ ᱠᱟᱛᱮᱫᱦᱚᱸ ᱚᱱᱟ ᱪᱟᱥᱵᱟᱥᱮᱢ ᱯᱟᱨᱚᱢ ᱫᱟᱲᱮᱭᱟᱜᱼᱟ ᱡᱟᱦᱟᱸ ᱨᱩᱣᱟᱹᱼᱦᱟᱥᱩ ᱨᱮᱦᱚᱸ ᱡᱟᱦᱟᱸᱞᱮᱠᱟ ᱟᱢ ᱨᱩᱣᱟᱹᱼᱦᱟ ᱥᱩᱜ ᱟᱢ ᱩᱱ ᱡᱚᱦᱚᱜᱦᱚᱸ ᱵᱟᱢ ᱚᱥᱩᱵᱤᱫᱷᱟᱜᱼᱟ